ᱤᱧᱟᱹᱜ ᱫᱚ ᱚᱞᱚᱜ ᱯᱟᱲᱦᱟᱣ ᱥᱟᱶᱛᱮ ᱟᱨᱦᱚᱸ ᱟᱭᱢᱟ ᱡᱤᱱᱤᱥ ᱨᱮᱜᱮ ᱨᱟᱹᱥᱠᱟᱹ ᱢᱮᱱᱟᱜᱼᱟ ᱛᱳ ᱡᱚᱛᱚ ᱠᱷᱚᱱᱟᱜ ᱫᱚ ᱢᱟᱱᱮ ᱯᱤᱨᱭᱚ ᱫᱚ ᱦᱩᱭᱩᱜ ᱠᱟᱱ ᱛᱤᱧᱟ ᱡᱮ ᱴᱨᱟᱵᱷᱮᱞᱤᱝ ᱢᱟᱱᱮ ᱫᱟᱬᱟᱱ ᱪᱟᱞᱟᱜ ᱱᱟᱣᱟ ᱢᱤᱫᱴᱟᱱ ᱡᱟᱭᱜᱟ ᱫᱟᱬᱟᱱ ᱪᱟᱞᱟᱜ ᱱᱟᱣᱟ ᱢᱤᱫᱴᱟᱝ ᱡᱟᱭᱜᱟ ᱧᱮᱞ ᱚᱱᱟ ᱯᱚᱨᱤᱫᱚᱨᱥᱚᱱ ᱟᱥᱮ ᱯᱟᱥᱮ ᱪᱮᱫ ᱠᱚ ᱢᱮᱱᱟᱜᱼᱟ ᱚᱚᱰᱮ ᱦᱚᱭᱛᱳ ᱵᱚᱸᱜᱟ ᱵᱟᱛᱷᱟᱱ ᱠᱚ ᱢᱮᱱᱟᱜᱼᱟ ᱥᱮ ᱡᱷᱟᱨᱱᱟ ᱜᱟᱰᱟ ᱥᱮ ᱪᱮᱫ ᱞᱮᱠᱟᱱᱟᱜ ᱢᱚᱦᱚᱞ ᱠᱟᱱᱟ ᱪᱮᱫ ᱞᱮᱠᱟᱱᱟᱜ ᱯᱚᱨᱤᱵᱮᱥ ᱠᱟᱱᱟ ᱛᱳ ᱚᱱᱟ ᱡᱟᱭᱜᱟᱨᱮ ᱪᱮᱫ ᱪᱮᱫ ᱠᱚ ᱢᱮᱱᱟᱜᱼᱟ ᱪᱮᱫ ᱞᱮᱠᱟᱱ ᱢᱟᱹᱱᱢᱤ ᱠᱚ ᱥᱮ ᱪᱮᱫ ᱞᱮᱠᱟ ᱯᱟᱹᱨᱤᱥ ᱨᱮᱱ ᱦᱚᱲ ᱠᱚ ᱢᱮᱱᱟᱜ ᱠᱚᱣᱟ ᱡᱚᱛᱚ ᱦᱚᱲ ᱥᱟᱛᱮᱜ ᱢᱤᱫᱴᱟᱝ ᱟᱞᱟᱯ ᱯᱚᱨᱤᱪᱚᱭ ᱢᱤᱫᱴᱟᱝ ᱡᱚᱛᱚᱦᱚᱲ ᱥᱟᱛᱮᱜ ᱢᱚᱡᱽ ᱚᱠᱚᱡ ᱢᱤᱫᱴᱟᱝ ᱵᱮᱵᱚᱦᱟᱨ ᱠᱚ ᱥᱮ ᱨᱚᱲ ᱞᱟᱸᱫᱟ ᱠᱚ ᱫᱚᱦᱚ ᱦᱚᱴᱚ ᱠᱟᱜ ᱥᱮ ᱚᱱᱟ ᱠᱚ ᱵᱟᱲᱟᱭ ᱞᱟᱹᱜᱤᱫ ᱛᱮ ᱢᱟᱱᱮ ᱴᱨᱟᱵᱷᱮᱞᱤᱝ ᱫᱚ ᱠᱷᱩᱵᱽ ᱢᱟᱱᱮ ᱮᱠᱴᱩ ᱵᱮᱥᱤ ᱜᱤᱧ ᱠᱩᱥᱤᱭᱟᱜ ᱜᱮᱭᱟ ᱟᱨ ᱴᱨᱟᱵᱷᱮᱞᱤᱝ ᱢᱟᱫᱽᱫᱷᱚᱢ ᱛᱮᱜᱮ ᱵᱩᱡᱽ ᱧᱟᱢᱚᱜᱼᱟ ᱡᱮ ᱟᱵᱚ ᱟᱥᱮ ᱯᱟᱥᱮ ᱟᱨᱚ ᱟᱭᱢᱟ ᱪᱮᱦᱨᱟᱱ ᱪᱮᱦᱨᱟᱱ ᱡᱟᱭᱜᱟ ᱠᱚ ᱢᱮᱱᱟᱜ ᱠᱟᱫᱟ ᱧᱮᱧᱮᱞ ᱞᱮᱠᱟᱱ ᱠᱚ ᱥᱮ ᱫᱟᱬᱟ ᱞᱮᱠᱟ ᱥᱮ ᱟᱨ ᱚᱱᱟ ᱫᱟᱬᱟᱱ ᱡᱟᱭᱜᱟ ᱠᱚᱨᱮᱜ ᱪᱟᱞᱟᱣ ᱞᱮᱱᱠᱷᱟᱱ ᱟᱹᱰᱤ ᱠᱤᱪᱷᱩ ᱜᱮ ᱥᱩᱱᱫᱚᱨ ᱥᱩᱱᱫᱚᱨ ᱡᱤᱱᱤᱥ ᱧᱮᱞᱚᱜᱼᱟ ᱵᱩᱡᱩᱜᱚᱜᱼᱟ ᱥᱮ ᱱᱤᱡᱮᱨ ᱢᱚᱫᱽᱫᱷᱮ ᱨᱮᱦᱚᱸ ᱢᱤᱫᱴᱮᱱ ᱮᱠᱥᱯᱮᱨᱤᱭᱮᱱᱥ ᱢᱤᱫᱴᱟᱱ ᱵᱟᱹᱲᱛᱤᱜᱼᱟ ᱤᱱᱟᱹ ᱛᱟᱭᱚᱢ ᱟᱨᱦᱚᱸ ᱤᱱᱴᱟᱨᱮᱥᱴ ᱢᱮᱱᱟᱜ ᱟᱠᱟᱫᱟ ᱤᱧ ᱠᱩᱠᱤᱝ ᱨᱮ ᱨᱟᱱᱱᱟ ᱵᱟᱱᱱᱟ ᱨᱮ ᱨᱟᱱᱱᱟ ᱵᱟᱱᱱᱟ ᱨᱮ ᱢᱤᱫᱴᱟᱝ ᱤᱱᱴᱟᱨᱮᱥᱴ ᱢᱮᱱᱟᱜ ᱠᱟᱫᱟ ᱦᱮᱸ ᱨᱟᱱᱱᱟ ᱵᱟᱱᱱᱟ ᱨᱮᱦᱚᱸ ᱢᱤᱫᱴᱟᱝ ᱥᱚᱠ ᱢᱮᱱᱟᱜ ᱠᱟᱫᱟ ᱡᱮ ᱵᱷᱟᱞᱮ ᱢᱤᱫᱴᱟᱝ ᱠᱩᱠ ᱦᱤᱥᱟᱹᱵᱽ ᱛᱮ ᱥᱮᱯᱷ ᱦᱤᱥᱟᱹᱵᱽ ᱛᱮ ᱡᱮ ᱵᱟᱝ ᱨᱟᱱᱱᱟ ᱵᱟᱱᱱᱟ ᱱᱤᱭᱮ ᱦᱚᱸ ᱠᱟᱹᱴᱤᱡ ᱟᱜᱽᱨᱚᱦᱚ ᱫᱚ ᱢᱮᱱᱟᱜ ᱟᱠᱟᱜ ᱜᱮᱭᱟ ᱛᱟᱨᱯᱚᱨᱮ ᱮᱭ ᱡᱷᱚᱛᱚ ᱠᱤᱪᱷᱩ ᱜᱮ ᱵᱷᱮᱹᱡᱽ ᱦᱳᱠ ᱱᱚᱱ ᱵᱷᱮᱹᱡᱽ ᱦᱳᱠ ᱡᱚᱛᱚ ᱪᱮᱛᱟᱱ ᱨᱮᱜᱮ ᱱᱤᱡᱮᱨᱟᱜ ᱢᱟᱱᱮ ᱮᱠᱥᱯᱮᱨᱤᱭᱮᱱᱥ ᱦᱚᱸ ᱛᱟᱦᱮᱱᱟ ᱥᱮ ᱦᱩᱭᱩᱜᱼᱟ ᱟᱨ ᱟᱨᱦᱚᱸ ᱠᱚᱨᱟᱣ ᱵᱟᱹᱲᱛᱤ ᱤᱫᱤ ᱞᱮᱠᱷᱟᱱ ᱱᱤᱡᱮᱨᱟᱜ ᱤᱱᱴᱟᱨᱮᱥᱴ ᱦᱚᱸ ᱛᱟᱦᱮᱱᱟ ᱚᱱᱟ ᱪᱮᱛᱟᱱ ᱨᱮ ᱠᱩᱠᱤᱝ ᱪᱮᱛᱟᱱ ᱨᱮ ᱱᱤᱭᱟᱹ ᱠᱚ ᱥᱟᱞᱟᱜ ᱜᱮ